ᱱᱚᱶᱟ ᱤᱫᱤ ᱠᱟᱛᱮᱫ ᱡᱮ ᱤᱧᱟᱹᱜ ᱦᱚᱸ ᱤᱧ ᱢᱤᱫᱴᱮᱱ ᱮᱱᱡᱤᱭᱳ ᱨᱤᱧ ᱠᱟᱹᱢᱤ ᱠᱟᱱ ᱛᱟᱦᱮᱱ ᱚᱞᱚᱜ ᱯᱟᱲᱦᱟᱜ

ᱢᱩᱪᱟᱹᱫ ᱵᱟᱲᱟ ᱠᱟᱛᱮᱫ ᱱᱚᱶᱟ ᱟᱭᱢᱟ ᱫᱤᱱ ᱠᱟᱹᱢᱤ ᱠᱟᱹᱢᱤᱛᱮ ᱟᱭᱢᱟ ᱨᱚᱠᱚᱢ ᱜᱷᱚᱴᱚᱱᱟ ᱫᱩᱨᱜᱷᱚᱴᱚᱱᱟ ᱡᱟᱦᱟᱸ ᱠᱚ ᱵᱚᱞᱮ ᱟᱨᱠᱤ ᱜᱷᱚᱴᱟᱣ ᱟᱠᱟᱱ ᱛᱳ ᱚᱱᱠᱟᱱᱟᱜ ᱢᱩᱫᱽᱨᱮ ᱡᱟᱦᱟᱸ ᱠᱷᱚᱡ ᱥᱟᱱᱟᱢ ᱠᱷᱚᱱ ᱢᱤᱫᱴᱮᱡ ᱞᱟᱹᱞᱟᱹᱭ ᱥᱟᱱᱟᱭᱤᱫᱤᱧ ᱠᱟᱱᱟ ᱠᱟᱱᱟ ᱚᱱᱟ ᱫᱚ ᱦᱩᱭᱩᱜ ᱠᱟᱱᱟ ᱵᱚᱞᱮ ᱱᱚᱶᱟ ᱡᱟᱦᱟᱸ ᱟᱛᱳ ᱨᱤᱧ ᱠᱟᱹᱢᱤ ᱠᱟᱱ ᱛᱟᱦᱮᱸᱱ ᱚᱱᱟ ᱟᱛᱳ ᱨᱮᱜᱮ ᱟᱵᱚ ᱥᱟᱱᱛᱟᱲ ᱟᱛᱳ ᱠᱟᱱ ᱜᱮᱭᱟ ᱢᱮᱱᱠᱷᱟᱱ ᱟᱸᱫᱷᱟ ᱯᱟᱹᱛᱭᱟᱹᱣ ᱠᱷᱟᱹᱛᱤᱨ ᱛᱮ ᱵᱚᱞᱮ ᱢᱤᱫ ᱴᱮᱱ ᱦᱚᱲ ᱫᱟᱞ ᱞᱮᱫᱮᱭᱟ ᱫᱟᱞ ᱠᱷᱟᱹᱛᱤᱨ ᱛᱮ ᱩᱱᱤ ᱦᱚᱲ ᱫᱚ ᱪᱮᱠᱟ ᱪᱚ ᱚᱠᱟ ᱴᱷ ᱮᱡ ᱪᱚ ᱵᱟᱹᱲᱤᱡ ᱡᱟᱭᱜᱟ ᱨᱮ ᱯᱟᱥᱮᱡ ᱠᱚ ᱫᱟᱞ ᱠᱮᱫᱮᱭᱟ ᱟᱫᱚ ᱩᱱᱤ ᱫᱚ ᱥᱮ ᱵᱚᱦᱚᱜ ᱨᱮᱠᱚ ᱫᱟᱞ ᱠᱮᱫᱮ ᱠᱷᱟᱹᱛᱤᱨ ᱛᱮ ᱩᱱᱤ ᱫᱚ ᱚᱸᱰᱮ ᱜᱮᱭ ᱜᱚᱡ ᱮᱱᱟ ᱟᱨ ᱛᱚᱠᱷᱚᱱ ᱨᱟᱡᱱᱤᱛᱤ ᱨᱮᱱ ᱦᱚᱲ ᱦᱚᱠᱚ ᱫᱟᱹᱲ ᱟᱹᱜᱩ ᱠᱮᱫᱟ ᱡᱮ ᱱᱚᱠᱟ ᱴᱚᱞᱟ ᱨᱮᱱ ᱦᱚᱲ ᱱᱚᱠᱟ ᱱᱚᱠᱟ ᱠᱚ ᱜᱚᱡ ᱟᱠᱟᱫᱮᱭᱟ ᱟᱨ ᱱᱚᱣᱟ ᱨᱮᱱᱟᱜ ᱫᱚ ᱟᱹᱰᱤ ᱩᱛᱟᱹᱨ ᱯᱩᱞᱤᱥ ᱦᱮᱢ ᱜᱮᱢ ᱦᱚᱸ ᱪᱟᱞᱟᱣ ᱮᱱᱟ ᱟᱫᱚ ᱱᱚᱶᱟ ᱜᱷᱚᱴᱚᱱᱟ ᱠᱷᱟᱹᱛᱤᱨ ᱛᱮ ᱚᱱᱟ ᱟᱛᱳ ᱨᱮᱱ ᱯᱨᱟᱭ ᱠᱩᱲᱤ ᱯᱚᱪᱤᱥ ᱡᱚᱱᱟ ᱦᱚᱲ ᱩᱱᱠᱩ ᱠᱚ ᱟᱥᱟᱢᱤ ᱠᱮᱫ ᱠᱚᱣᱟ ᱟᱨ ᱩᱱᱠᱩ ᱥᱟᱱ ᱞᱟᱹᱜᱤᱫ ᱛᱮ ᱯᱩᱞᱤᱥ ᱫᱤᱱᱮ ᱨᱟᱛᱮ ᱟᱹᱰᱤ ᱩᱛᱟᱹᱨ ᱠᱚ ᱥᱮᱫᱽᱨᱟ ᱠᱮᱫ ᱠᱚᱣᱟ ᱟᱨ ᱡᱟᱦᱟᱭ ᱠᱚ ᱥᱟᱢᱟᱝ ᱨᱮᱠᱚ ᱧᱟᱢ ᱠᱮᱫ ᱠᱚᱣᱟ ᱩᱱᱠᱩ ᱫᱚᱠᱚ ᱥᱟᱵ ᱤᱫᱤ ᱠᱮᱫ ᱠᱚᱣᱟ ᱟᱨ ᱮᱴᱟᱜ ᱠᱚᱫᱚ ᱠᱚ ᱢᱮᱛᱟ ᱠᱚ ᱠᱟᱱᱟ ᱟᱯᱮ ᱫᱚ ᱩᱥᱟᱹᱨᱟ ᱯᱩᱞᱤᱥ ᱴᱷᱮᱱ ᱥᱮᱞᱮᱱ ᱰᱟᱨᱚᱜ ᱯᱮ ᱟᱨ ᱵᱟᱝᱠᱷᱟᱱ ᱫᱚ ᱠᱤᱱᱛᱩ ᱟᱞᱮ ᱫᱚ ᱡᱟᱦᱟ ᱨᱮᱜᱮ ᱞᱮ ᱧᱟᱢ ᱯᱮᱭᱟ ᱡᱮᱦᱮᱞ ᱛᱮᱞᱮ ᱤᱫᱤ ᱯᱮᱭᱟ ᱟᱫᱚ ᱢᱤᱫᱴᱮᱡ ᱟᱛᱳ ᱨᱮ ᱠᱩᱲᱤ ᱯᱚᱪᱤᱥ ᱡᱚᱱᱟ ᱟᱥᱟᱢᱤ ᱞᱮᱱᱟ ᱚᱱᱟ ᱜᱷᱟᱸᱨᱚᱡᱽ ᱠᱷᱚᱱ ᱡᱩᱫᱤ ᱡᱚᱛᱚ ᱦᱚᱲ ᱜᱮᱠᱚ ᱥᱟᱵ ᱤᱫᱤ ᱚᱪᱚᱜᱼᱟ ᱛᱟᱦᱚᱞᱮ ᱠᱷᱟᱸᱨᱚᱡᱽ ᱫᱚ ᱚᱠᱚᱭ ᱧᱮᱞ ᱛᱟᱠᱚᱭᱟ ᱟᱛᱳ ᱜᱮᱛᱚ ᱟᱛᱳ ᱨᱮ ᱩᱱᱟᱹᱜ ᱜᱟᱱ ᱦᱚᱲ ᱩᱱᱟᱹᱜ ᱯᱚᱨᱤᱵᱟᱨ ᱨᱮᱱ ᱦᱚᱲ ᱩᱱᱠᱩ ᱡᱩᱫᱤ ᱦᱮᱡᱮᱞ ᱛᱮᱠᱚ ᱤᱫᱤ ᱠᱚᱣᱟ ᱢᱮᱱᱠᱷᱟᱱ ᱪᱮᱫ ᱦᱩᱭᱩᱜᱼᱟ ᱟᱹᱛᱩ ᱨᱮᱱᱟᱜ ᱫᱚ ᱟᱫᱚ ᱱᱚᱶᱟ ᱠᱚ ᱠᱟᱛᱷᱟ ᱦᱩᱫᱤᱥ ᱠᱟᱛᱮ ᱛᱚᱠᱷᱚᱱ ᱥᱟᱹᱨᱤ ᱱᱟᱜ ᱜᱮ ᱱᱚᱶᱟ ᱵᱟᱹᱲᱤᱡ ᱠᱟᱹᱢᱤ ᱢᱟ ᱦᱩᱭᱮᱱ ᱜᱮ ᱢᱮᱱᱠᱷᱟᱱ ᱚᱱᱟ ᱵᱟᱹᱲᱤᱡ ᱠᱟᱹᱢᱤ ᱨᱮᱱᱟᱜ ᱥᱚᱢᱟᱫᱷᱟᱱ ᱥᱮ ᱚᱱᱟ ᱨᱮᱱᱟᱜ ᱪᱮᱠᱟ ᱠᱟᱛᱮ ᱡᱩᱛ ᱜᱟᱱᱚᱜᱼᱟ ᱪᱮᱠᱟ ᱠᱟᱛᱮ ᱥᱟᱢᱵᱲᱟᱣ ᱜᱟᱱᱚᱜᱼᱟ ᱦᱚᱱᱚᱜ ᱠᱟᱛᱷᱟ ᱤᱧ ᱫᱚ ᱰᱮᱨ ᱠᱟᱭᱛᱮᱧ ᱦᱩᱫᱤᱥ ᱠᱮᱫᱟ ᱟᱫᱚ ᱛᱚᱠᱷᱚᱱ ᱠᱷᱟᱡ ᱜᱮ ᱱᱚᱣᱟ ᱫᱚ ᱢᱮᱱ ᱜᱟᱱᱚᱜᱼᱟ ᱡᱮ ᱵᱟᱹᱲᱤᱡ ᱫᱚ ᱵᱟᱹᱲᱤᱡ ᱦᱩᱭᱮᱱᱟ ᱡᱟᱦᱟᱸ ᱵᱟᱹᱲᱤᱡ ᱠᱷᱟᱹᱛᱤᱨ ᱛᱮ ᱡᱮ ᱴᱩᱠᱩ ᱥᱟᱥᱛᱤ ᱧᱟᱢ ᱨᱮᱱᱟᱜ ᱫᱚ ᱛᱟᱦᱮᱸ ᱠᱟᱱ ᱜᱮᱭᱟ ᱧᱟᱢ ᱠᱮᱫᱟ ᱠᱚ ᱢᱮᱱᱠᱷᱟᱱ ᱟᱹᱰᱤ ᱛᱩᱨᱟᱹᱱᱛ ᱚᱱᱟ ᱥᱳᱢᱚᱥᱟ ᱨᱮᱱᱟᱜ ᱥᱚᱢᱟᱫᱷᱟᱱ ᱟᱹᱜᱩᱭ ᱞᱟᱹᱜᱤᱫ ᱛᱮ ᱤᱧ ᱫᱚ ᱟᱹᱰᱤ ᱟᱴ ᱤᱧ ᱪᱷᱩᱴᱟᱹᱣ ᱮᱱᱟ ᱡᱟᱦᱟᱭ ᱠᱚ ᱵᱟᱹᱲᱤᱡ ᱠᱚ ᱟᱥᱟᱢᱤ ᱠᱚ ᱵᱮᱱᱟᱣ ᱞᱮᱫᱠᱩ ᱩᱱᱠᱩ ᱥᱟᱶᱛᱮ ᱡᱮᱢᱚᱱ ᱜᱟᱞᱢᱟᱨᱟᱣ ᱫᱩᱲᱩᱵ ᱠᱟᱛᱮ ᱟᱵᱟᱨ ᱡᱟᱸᱦᱟᱭᱟᱜ ᱜᱷᱚᱴᱚᱱᱟ ᱡᱟᱸᱦᱟᱭ ᱵᱟᱹᱲᱤᱡ ᱜᱚᱡ ᱞᱮᱫᱮ ᱩᱱᱠᱩ ᱯᱚᱨᱤᱵᱟᱨ ᱥᱮ ᱡᱟᱸᱦ ᱟᱭ ᱠᱚ ᱠᱮᱥ ᱞᱮᱫ ᱩᱱᱠᱩ ᱥᱟᱶ ᱴᱮᱦᱚᱸ ᱫᱤᱱᱮ ᱨᱟᱛᱮ ᱫᱩᱲᱩᱵ ᱠᱟᱛᱮ ᱟᱹᱰᱤ ᱩᱥᱟᱹᱨᱟ ᱵᱚᱞᱮ ᱢᱟ ᱴᱷᱤᱠ ᱜᱮᱭᱟ ᱵᱟᱹᱲᱤᱡ ᱦᱩᱭᱮᱱᱟ ᱦᱩᱭᱮᱱᱟ ᱪᱮᱠᱟᱭᱟᱢ ᱱᱚᱣᱟ ᱫᱚ ᱵᱟᱝ ᱨᱩᱭᱟᱹᱲᱟ ᱢᱮᱱᱠᱷᱟᱱ ᱡᱟᱦᱟᱸ ᱟᱛᱳᱨᱮᱱ ᱟᱯᱮ ᱦᱚᱸ ᱟᱛᱳ ᱨᱮᱱ ᱠᱟᱱᱜᱮᱭᱟ ᱯᱮ ᱱᱩᱠᱩ ᱦᱚᱸ ᱟᱛᱳ ᱨᱮᱱ ᱠᱟᱱ ᱜᱮᱭᱟ ᱠᱚ ᱢᱮᱱᱠᱷᱟᱱ ᱱᱚᱶᱟ ᱫᱚ ᱫᱚᱥᱟᱨ ᱫᱷᱟᱣ ᱱᱩᱱᱟᱹᱜ ᱵᱟᱹᱲᱤᱡ ᱫᱚ ᱵᱟᱝ ᱦᱩᱭᱩᱜᱼᱟ ᱚᱱᱟ ᱛᱮ ᱱᱩᱠᱩ ᱫᱚ ᱤᱠᱟᱹ ᱠᱟᱠᱚ ᱯᱮ ᱛᱳ ᱱᱚᱶᱟ ᱠᱟᱛᱷᱟ ᱵᱩᱡᱷᱟᱹᱣ ᱛᱮ ᱫᱤᱱᱮ ᱨᱟᱛᱮ ᱯᱩᱞᱤᱥ ᱠᱚ ᱥᱮᱸᱫᱽᱨᱟᱭᱮᱫ ᱠᱚᱣᱟ ᱟᱨ ᱧᱤᱫᱟᱹ ᱧᱩᱛᱟᱹ ᱦᱟᱰᱮ ᱱᱚᱰᱮ ᱤᱧ ᱜᱮ ᱩᱱᱠᱩ ᱡᱟᱦᱟᱸᱭ ᱟᱥᱟᱢᱤ ᱠᱟᱱᱟ ᱩᱱᱠᱩ ᱦᱚᱸᱧ ᱵᱩᱡᱷᱟᱹᱣ ᱟᱠᱚ ᱠᱟᱱᱟ ᱟᱵᱟᱨ ᱡᱟᱦᱟᱸᱭ ᱠᱚ ᱠᱮᱥ ᱟᱠᱟᱫ ᱡᱟᱦᱟᱸᱭ ᱚᱲᱟᱜ ᱨᱮ ᱦᱚᱲᱮ ᱜᱚᱡᱽ ᱵᱟᱹᱲᱤᱡ ᱟᱠᱟᱫᱮ ᱠᱚ ᱩᱱᱠᱩ ᱚᱲᱟᱜ ᱨᱮᱱ ᱦᱚᱸᱧ ᱵᱩᱡᱷᱟᱹᱣ ᱟᱹᱠᱚ ᱠᱟᱱᱟ ᱛᱳ ᱛᱤᱱᱟᱹᱜ ᱫᱤᱱ ᱡᱮ ᱱᱚᱱᱠᱟ ᱟᱹᱰᱤ ᱟᱭᱢᱟ ᱩᱛᱟᱹᱨ ᱱᱚᱠᱟ ᱵᱩᱡᱷᱟᱹᱣ ᱫᱩᱲᱩᱵ ᱫᱩᱲᱩᱵ ᱡᱚᱛᱚ ᱜᱮ ᱟᱨᱠᱤ ᱟᱹᱰᱤ ᱩᱛᱟᱹᱨ ᱵᱩᱡᱷᱟᱹᱣ ᱫᱩᱲᱩᱵ ᱫᱩᱲᱩᱵᱛᱮ ᱜᱟᱞᱢᱟᱨᱟᱣ ᱜᱟᱞᱢᱟᱨᱟᱣ ᱫᱤᱱᱮ ᱨᱟᱛᱮ ᱟᱹᱰᱤ ᱩᱛᱟᱹᱨ ᱜᱟᱞᱢᱟᱨᱟᱣ ᱠᱟᱛᱮ ᱡᱟᱭᱦᱳᱠ ᱱᱚᱶᱟ ᱠᱮᱥ ᱨᱮᱱᱟᱜ ᱟᱨ ᱯᱮ ᱢᱟᱥ ᱫᱷᱚᱨᱮ ᱩᱱᱠᱩ ᱦᱚᱲ ᱡᱟᱦᱟᱸᱭ ᱠᱚ ᱟᱥᱟᱢᱤ ᱠᱟᱱ ᱩᱱᱠᱩ ᱩᱱᱠᱩ ᱠᱳᱴ ᱛᱮ ᱤᱫᱤ ᱠᱚ ᱟᱨ ᱱᱩᱠᱩ ᱦᱚᱸ ᱵᱩᱡᱷᱟᱹᱣ ᱠᱚ ᱢᱟ ᱩᱱᱠᱩ ᱫᱚ ᱡᱟ ᱥᱟᱹᱥᱛᱤ ᱠᱚ ᱧᱟᱢ ᱠᱮᱫᱟ ᱠᱚ ᱧᱟᱢ ᱠᱮᱫᱟ ᱠᱚ ᱫᱮᱱ ᱱᱤᱛᱚᱜ ᱵᱚᱱ ᱡᱩᱛ ᱵᱟᱲᱟ ᱠᱟᱜᱼᱟ ᱟᱯᱮ ᱦᱚᱸ ᱤᱠᱟᱹ ᱠᱟᱠᱚ ᱯᱮ ᱟᱨ ᱚᱱᱟ ᱢᱤᱫ ᱫᱤᱱ ᱠᱚ ᱱᱚᱶᱟ ᱠᱟᱛᱷᱟ ᱠᱚ ᱵᱩᱡᱷᱟᱹᱣ ᱠᱮᱫ ᱛᱮ ᱥᱟᱹᱨᱤ ᱜᱮ ᱟᱠᱚᱣᱟᱜ ᱟᱠᱚᱣᱟᱜ ᱢᱚᱱ ᱟᱹᱰᱤᱠᱚ ᱞᱟᱹᱴᱩ ᱠᱮᱫ ᱠᱷᱟᱹᱛᱤᱨ ᱛᱮ ᱟᱨ ᱩᱱ ᱢᱟᱨᱟᱝ ᱜᱷᱚᱴᱚᱱᱟ ᱦᱚᱸ ᱡᱮ ᱦᱩᱭ ᱟᱠᱟᱱ ᱨᱮᱦᱚᱸ ᱚᱱᱟ ᱠᱷᱚᱡ ᱩᱰᱩᱠᱚᱜ ᱞᱟᱹᱜᱤᱫ ᱛᱮ ᱩᱱᱠᱩᱫᱚ ᱥᱟᱹᱨᱤᱜᱤ ᱚᱱᱟ ᱠᱮᱥ ᱠᱚ ᱢᱮᱱᱮᱫᱟ ᱴᱷᱤᱠ ᱜᱮᱭᱟ ᱟᱞᱮ ᱫᱚ ᱡᱟᱞᱮ ᱠᱮᱥᱞᱮᱫ ᱚᱱᱟ ᱠᱮᱥ ᱫᱚᱞᱮ ᱛᱩᱞᱟᱹᱣᱟ ᱟᱨ ᱱᱚᱶᱟ ᱫᱚ ᱟᱞᱮᱭᱟᱜ ᱵᱷᱟᱹᱞᱟᱹᱭ ᱞᱟᱹᱜᱤᱫ ᱵᱟᱝ ᱠᱷᱟᱹᱞᱤ ᱟᱞᱮᱭᱟ ᱟᱯᱷᱟᱞᱟ ᱨᱮᱱᱟᱜ ᱵᱷᱟᱹᱞᱟᱹᱭ ᱞᱟᱹᱜᱤᱫ ᱛᱮ ᱛᱳ ᱱᱚᱜᱚᱭ ᱡᱮ ᱚᱱᱟ ᱠᱟᱛᱷᱟ ᱠᱚ ᱵᱩᱡ ᱠᱮᱫ ᱟᱨ ᱞᱮ ᱤᱧᱡᱚᱸ ᱚᱱᱟ ᱥᱚᱸᱜᱮᱨᱤᱧ ᱛᱟᱦᱮᱸ ᱠᱟᱱᱛᱮ ᱤᱧ ᱦᱚᱸ ᱟᱹᱰᱤ ᱢᱚᱸᱡᱽ ᱤᱧ ᱟᱹᱭᱠᱟᱹᱣ ᱠᱮᱫᱟ ᱟᱨ ᱱᱚᱶᱟ ᱠᱟᱹᱢᱤ ᱛᱟᱞᱟ ᱛᱮᱜᱮ ᱱᱚᱶᱟ ᱯᱷᱚᱭᱥᱚᱞᱟ ᱫᱚ ᱦᱩᱭᱮᱱᱟ ᱠᱳᱴ ᱨᱮ ᱩᱱᱠᱩ ᱫᱚ ᱪᱷᱟᱹᱲ ᱠᱚ ᱧᱟᱢ ᱡᱮᱦᱮᱞ ᱠᱷᱚᱡ ᱪᱷᱟᱹᱲ ᱠᱚ ᱧᱟᱢ ᱠᱮᱫᱟ ᱟᱨ ᱱᱚᱣᱟ ᱜᱷᱚᱴᱚᱱᱟ ᱦᱚᱸ ᱠᱤᱱᱛᱩ ᱠᱮᱥ ᱫᱚ ᱰᱤᱥᱢᱤᱥ ᱦᱩᱭᱮᱱᱟ ᱛᱳ ᱱᱚᱣᱟ ᱫᱚ ᱟᱹᱰᱤ ᱢᱟᱨᱟᱝ ᱫᱤᱥᱟᱹ ᱫᱚᱦᱚ ᱨᱮᱱᱟᱜ ᱠᱟᱛᱷᱟ ᱟᱨ ᱛᱤᱥ ᱜᱮ ᱵᱟᱹᱧ ᱫᱟᱲᱮᱭᱟᱜᱼᱟ